ᱤᱧ ᱫᱚ ᱯᱮᱱᱴᱤᱝ ᱥᱟᱶ ᱥᱟᱶᱛᱮᱫᱚ ᱡᱚᱛᱚᱱᱟᱜ ᱜᱤᱧ ᱵᱮᱱᱟᱣᱟ ᱡᱚᱛᱚ ᱠᱷᱚᱱᱟᱜ ᱟᱞᱜᱟ ᱫᱚᱧ ᱵᱩᱡᱷᱟᱹᱣᱟ ᱡᱮ ᱠᱟᱜᱚᱡᱽ ᱨᱮᱢ ᱵᱮᱱᱟᱣ ᱠᱷᱟᱱ ᱫᱚ ᱠᱟᱞᱟᱨ ᱯᱮᱱᱥᱤᱞ ᱦᱚᱸ ᱠᱤᱨᱤᱧ ᱦᱩᱭᱩᱜᱼᱟ ᱚᱱᱟ ᱠᱷᱟᱹᱛᱤᱨ ᱛᱮ ᱤᱧ ᱫᱚ ᱟᱞᱮ ᱫᱚ ᱦᱟᱥᱟ ᱚᱛ ᱚᱲᱟᱜ ᱛᱟᱞᱮ ᱚᱱᱟ ᱠᱷᱟᱹᱛᱤᱨ ᱵᱷᱤᱛ ᱠᱚ ᱨᱮ ᱡᱮᱨᱮᱲ ᱠᱟᱛᱮᱫ ᱦᱟᱥᱟ ᱞᱮ ᱟᱹᱜᱩᱭᱟ ᱟᱨ ᱱᱤᱡᱮ ᱛᱮᱜᱮ ᱟᱨ ᱵᱷᱤᱛ ᱞᱮ ᱡᱮᱨᱮᱲ ᱥᱟᱯᱷᱟᱭᱟ ᱜᱩᱨᱤᱡ ᱠᱟᱛᱮ ᱯᱚᱛᱟᱣᱟᱞᱮ ᱟᱨ ᱵᱩᱨᱩᱥ ᱦᱚᱸᱞᱮ ᱠᱤᱨᱤᱧ ᱜᱮᱭᱟ ᱛᱚ ᱚᱱᱟ ᱨᱮᱫᱚ ᱠᱚᱢ ᱜᱮ ᱯᱚᱭᱥᱟ ᱠᱷᱚᱨᱪᱟᱜ ᱞᱮᱠᱟᱞᱮ ᱵᱩᱡᱷᱟᱹᱣᱟ ᱪᱤᱠᱟᱹᱛᱮ ᱢᱤᱫᱴᱟᱝ ᱵᱩᱨᱩᱥ ᱛᱮᱜᱮ ᱮᱠ ᱫᱩ ᱥᱟᱞ ᱢᱟ ᱟᱨᱟᱢ ᱛᱮᱞᱮ ᱯᱚᱛᱟᱣᱼᱟ ᱚᱱᱟ ᱠᱷᱟᱹᱛᱤᱨ ᱛᱮ ᱚᱱᱟ ᱨᱮᱫᱚ ᱠᱚᱢ ᱠᱷᱚᱨᱪᱟ ᱞᱮᱠᱟᱞᱮ ᱵᱩᱡᱷᱟᱹᱣᱟ ᱚᱱᱟ ᱠᱷᱟᱹᱛᱤᱨ ᱜᱮ ᱟᱞᱮ ᱫᱚ ᱦᱟᱥᱟ ᱚᱛ ᱜᱮᱞᱮ ᱦᱟᱥᱟ ᱵᱷᱤᱛ ᱜᱮᱞᱮ ᱠᱩᱥᱤᱭᱟᱜᱼᱟ ᱟᱨ ᱦᱟᱥᱟ ᱯᱚᱛᱟᱣ ᱜᱮᱞᱮ ᱠᱩᱥᱤᱭᱟᱜᱼᱟ ᱚᱱᱟ ᱫᱚ ᱠᱷᱚᱨᱪᱟ ᱠᱚᱢ ᱛᱟᱦᱮᱱᱟ